ᱦᱮᱞᱳ ᱫᱟᱫᱟ ᱦᱮᱸ ᱡᱳᱦᱟᱨ ᱜᱮ ᱦᱮᱸ ᱫᱟᱫᱟ ᱢᱮᱱᱮᱫ ᱠᱟᱱ ᱛᱟᱦᱮᱸ ᱟᱹᱧ ᱡᱮ ᱟᱞᱮᱭᱟᱜ ᱱᱚᱝᱠᱟ ᱫᱟᱫᱟᱣᱟᱜ ᱢᱤᱫᱴᱮᱱ ᱤᱧ ᱫᱟᱫᱟᱣᱟᱜ ᱢᱤᱫᱴᱮᱱ ᱵᱟᱯᱞᱟ ᱢᱮᱱᱟᱜ ᱟᱠᱟᱫᱟ ᱦᱮᱸ ᱛᱷᱚᱲᱟ ᱫᱤᱱ ᱛᱟᱭᱚᱢ ᱛᱮ ᱟᱫᱚ ᱛᱷᱚᱲᱟ ᱥᱚᱵᱽᱡᱤ ᱵᱟᱠᱷᱨᱟ ᱛᱷᱚᱲᱟ ᱦᱟᱛᱟᱣ ᱦᱩᱭ ᱠᱚᱜ ᱛᱤᱧᱟᱹ ᱡᱟᱨᱩᱲᱟᱹᱧ ᱠᱟᱱᱟ ᱟᱫᱚ ᱢᱮᱱᱠᱷᱟᱡ ᱪᱮᱫ ᱞᱮᱠᱟ ᱪᱮᱫ ᱠᱚ ᱥᱚᱵᱽᱡᱤ ᱢᱮᱱᱟᱜ ᱟᱠᱟᱫᱟ ᱛᱷᱚᱲᱟᱢ ᱵᱟᱲᱟᱭ ᱦᱚᱪᱚ ᱞᱤᱧ ᱠᱷᱟᱱ ᱵᱮᱥ ᱠᱚᱜᱼᱟ ᱦᱮᱸ ᱟᱫᱚ ᱮᱱᱦᱚᱸ ᱦᱟᱛᱟᱣ ᱫᱚ ᱮᱱᱛᱮᱫ ᱵᱟᱯᱞᱟ ᱨᱮᱱᱟᱜ ᱵᱮᱯᱟᱨ ᱠᱟᱱᱟ ᱵᱩᱡᱷᱟᱹᱣ ᱮᱫ ᱜᱮᱭᱟᱢ ᱟᱫᱚ ᱟᱭᱢᱟᱜᱮ ᱞᱟᱜᱟᱣ ᱢᱟᱛᱚ ᱟᱭᱢᱟ ᱜᱮ ᱞᱟᱜᱟᱣ ᱤᱧ ᱟᱫᱚ ᱟᱫᱚ ᱚ ᱦᱮᱸ ᱛᱟᱦᱞᱮ ᱟᱫᱚ ᱢᱤᱫᱴᱷᱮᱱ ᱜᱮᱧ ᱧᱟᱢ ᱞᱮᱠᱷᱟᱱ ᱟᱹᱰᱤ ᱵᱷᱟᱜᱮ ᱠᱚᱜ ᱜᱮᱭᱟ ᱚᱱᱠᱟ ᱦᱟᱸᱰᱮ ᱱᱟᱸᱰᱮ ᱟᱨᱠᱤ ᱦᱟᱛᱟᱣ ᱵᱟᱝ ᱦᱩᱭ ᱠᱚᱜ ᱛᱤᱧᱟᱹ ᱛᱟᱦᱞᱮ ᱢᱤᱫᱴᱷᱮᱱ ᱜᱮ ᱡᱩᱫᱤ ᱡᱚᱛᱚ ᱞᱮᱠᱟᱱ ᱧᱟᱢ ᱞᱮᱠᱷᱟᱱ ᱟᱹᱰᱤ ᱵᱮᱥ ᱠᱚᱜᱼᱟ ᱟᱢᱴᱷᱮᱡ ᱜᱮ ᱦᱮᱸ ᱛᱚ ᱛᱟᱦᱞᱮ ᱤᱭᱟᱹ ᱟᱨ ᱟᱞᱩ ᱵᱟᱡᱟᱨ ᱪᱮᱫᱠᱟ ᱪᱟᱞᱟᱜ ᱠᱟᱱᱟ ᱟᱞᱩ ᱟᱞᱩ ᱪᱚᱞᱞᱤᱥ ᱴᱟᱠᱟ ᱟᱪᱪᱷᱟ ᱟᱨᱻ ᱠᱚᱸᱰᱦᱟ ᱚ ᱟᱪᱷᱟ ᱥᱮᱭᱟ ᱥᱮᱭᱟ ᱵᱟᱢ ᱤᱢᱟᱹᱧᱟ ᱛᱚ ᱟᱫᱚ ᱫᱟᱫᱟ ᱟᱫᱚ ᱵᱟᱝ ᱠᱷᱟᱱ ᱫᱚ ᱤᱧ ᱫᱚ ᱪᱮᱫ ᱤᱧ ᱢᱮᱱᱟ ᱵᱷᱤᱛᱨᱤ ᱨᱮᱫᱚ ᱚᱠᱟ ᱫᱚ ᱤᱭᱟᱹ ᱫᱚ ᱪᱮᱛᱟᱱ ᱨᱮᱫᱚ ᱢᱚᱸᱡᱽ ᱜᱮ ᱛᱟᱦᱮᱱ ᱠᱟᱱᱟ ᱵᱷᱤᱛᱨᱤ ᱨᱮᱫᱚ ᱚᱱᱠᱟᱧ ᱦᱟᱛᱟᱣ ᱵᱟᱲᱟ ᱟᱠᱟᱫᱟ ᱜᱮᱨᱮᱱᱴᱤ ᱟᱫᱚ ᱫᱟᱫᱟ ᱵᱮᱵᱽᱥᱟ ᱵᱟᱞᱟ ᱫᱚ ᱚᱱᱠᱟ ᱜᱮᱠᱚ ᱞᱟᱹᱭ ᱟᱥᱮ ᱚᱠᱚᱭ ᱦᱚᱸ ᱵᱟᱝᱠᱚ ᱢᱮᱱᱟ ᱤᱧᱟᱹᱜ ᱢᱟᱞ ᱥᱮᱭᱟ ᱜᱮᱛᱤᱧᱟ ᱪᱮ ᱚᱠᱚᱭ ᱦᱚᱸ ᱚᱱᱠᱟ ᱫᱚ ᱵᱟᱝᱠᱚ ᱞᱟᱹᱭᱟ ᱦᱮᱸ ᱜᱮᱨᱮᱱᱴᱤ ᱡᱚᱛᱚ ᱵᱮᱵᱽᱥᱟᱫᱟᱨ ᱜᱮᱠᱚ ᱱᱚᱣᱟ ᱫᱚ ᱱᱚᱣᱟ ᱫᱚ ᱤᱭᱟᱹ ᱠᱟᱱ ᱛᱟᱠᱚᱣᱟ ᱛᱚ ᱵᱷᱟᱥᱟ ᱠᱟᱱ ᱛᱟᱠᱚᱣᱟ ᱢᱤᱫᱴᱮᱱ ᱚᱱᱠᱟ ᱜᱮᱠᱚ ᱞᱟᱹᱭᱟ ᱞᱟᱹᱭ ᱫᱚ ᱟᱪᱪᱷᱟ ᱴᱷᱤᱠ ᱜᱮᱭᱟ ᱛᱟᱦᱞᱮ ᱟᱨᱻ ᱮᱻᱻ

ᱟᱪᱪᱷᱟ ᱟᱪᱪᱷᱟ ᱟᱨ ᱛᱟᱦᱞᱮ ᱟᱞᱩ ᱟᱞᱩ ᱨᱮᱱᱟᱜ ᱮᱻᱻᱻ ᱟᱞᱩ ᱪᱚᱞᱞᱤᱥᱮᱢ ᱞᱟᱹᱭ ᱠᱮᱫᱟ ᱵᱟᱝ ᱪᱚᱞᱤᱥ ᱫᱟᱫᱟ ᱚᱱᱟ ᱫᱚ ᱰᱷᱮᱨ ᱜᱮᱢ ᱞᱟᱹᱭᱮᱫ ᱠᱟᱱ ᱫᱚ ᱛᱷᱚᱲᱟ ᱜᱟᱱ ᱡᱤᱱᱤᱥᱤᱧ ᱦᱟᱛᱟᱣᱟ ᱩᱱᱟᱹᱜ ᱜᱟᱱ ᱡᱤᱱᱤᱥ ᱤᱧ ᱦᱟᱛᱟᱣᱟ ᱮᱱᱦᱚᱸ ᱛᱷᱚᱲᱟ ᱜᱟᱱ ᱫᱚ ᱠᱚᱱᱥᱮᱥᱚᱱ ᱵᱟᱢ ᱤᱢᱟᱹᱧᱟ ᱡᱮᱢᱚᱱ ᱮᱠᱷᱚᱱᱚᱛᱚ ᱟᱨ ᱦᱚᱸ ᱞᱟᱜᱟᱣ ᱟᱹᱧᱟ ᱛᱷᱚᱲᱟ ᱠᱚᱢ ᱢᱟᱪᱷᱟ ᱦᱟᱛᱟᱣ ᱢᱮᱥᱮ ᱦᱮᱸᱻᱻᱻ ᱵᱩᱡᱽ ᱦᱮᱸᱻᱻ ᱵᱩᱡᱷᱟᱹᱣ ᱮᱫ ᱜᱤᱭᱟᱹᱧ ᱫᱟᱢ ᱫᱚ ᱫᱟᱢ ᱠᱟᱱ ᱜᱮᱭᱟ ᱢᱮᱱᱠᱷᱟᱡ ᱫᱚ ᱤᱧ ᱫᱚ ᱵᱩᱡᱷᱟᱹᱣ ᱮᱫ ᱜᱮᱭᱟᱢ ᱛᱚ ᱩᱱᱟᱹᱜ ᱜᱟᱱ ᱡᱤᱱᱤᱥᱤᱧ ᱦᱟᱛᱟᱣ ᱫᱟ ᱢᱤᱫ ᱫᱷᱟᱣᱨᱮ ᱛᱷᱚᱲᱟ ᱫᱚᱢ ᱠᱚᱢ ᱞᱮᱠᱷᱟᱡ ᱫᱚ ᱵᱮᱥ ᱠᱚᱜ ᱜᱮᱭᱟ ᱟᱨ ᱦᱚᱸ ᱛᱚ ᱦᱮᱸ ᱡᱮᱦᱮᱛᱩ ᱮᱠᱷᱚᱱᱚ ᱟᱨᱦᱚᱸ ᱢᱟᱞ ᱦᱟᱛᱟᱣ ᱦᱩᱭᱩᱜ ᱛᱤᱧᱟᱹ ᱛᱚ ᱟᱨ ᱮᱢ ᱧᱮᱞᱮᱫ ᱠᱟᱱ ᱜᱮᱭᱟ ᱟᱹᱰᱤ ᱴᱟᱱᱟ ᱴᱟᱱᱤ ᱵᱟᱡᱟᱨ ᱫᱟᱫᱟ

ᱟᱪᱪᱷᱟ ᱴᱷᱤᱠ ᱜᱮᱭᱟ ᱟᱨ ᱛᱟᱦᱞᱮ ᱯᱚᱴᱚᱞ ᱯᱚᱴᱚᱞ ᱠᱚ ᱞᱟᱜᱟᱣᱤᱧᱟᱹ ᱯᱚᱴᱚᱞ ᱠᱚ ᱢᱟᱹᱨᱤᱪ ᱠᱚ ᱡᱟ ᱠᱤᱪᱷᱩᱛᱮ ᱡᱚᱛᱚᱜᱮ ᱞᱟᱜᱟᱣᱤᱧᱟᱹ ᱮᱠᱷᱚᱱ ᱫᱩ ᱥᱚ ᱰᱟᱦᱟ ᱮᱠᱫᱚᱢ ᱢᱟᱹᱨᱤᱪ ᱨᱮᱜᱮ ᱛᱚᱢ ᱡᱚᱢ ᱜᱚᱡ ᱩᱛᱟᱹᱨᱤᱧᱟᱹ ᱦᱮᱸ ᱦᱮᱸ ᱟᱪᱪᱷᱟ ᱟᱫᱷᱮ ᱟᱹᱰᱤ ᱪᱮᱫ ᱞᱮᱠᱟ ᱠᱤᱪᱷᱩ ᱫᱤᱱ ᱞᱟᱦᱟᱨᱮ ᱫᱟᱢ ᱟᱭᱢᱟ ᱫᱟᱢ ᱛᱟᱦᱮᱸ ᱠᱟᱱᱟ ᱟᱫᱷᱮ ᱨᱮᱱᱟᱜ ᱫᱟᱢ ᱪᱮᱫ ᱞᱟᱠᱟ ᱫᱟᱫᱟ ᱛᱷᱚᱲᱟ ᱞᱟᱹᱭ ᱢᱮᱥᱮ ᱵᱟᱝᱠᱷᱟᱡ ᱮᱱᱦᱚᱸ ᱫᱟᱫᱟ ᱛᱟᱦᱞᱮ ᱵᱤᱱᱟᱹ ᱟᱫᱷᱮ ᱛᱮᱜᱮ ᱩᱛᱩᱭ ᱦᱩᱭᱩᱜ ᱛᱤᱧᱟᱹ ᱥᱮ ᱪᱮᱫ ᱦᱚᱲ ᱠᱚᱫᱚ ᱵᱤᱱᱟᱹ ᱟᱫᱷᱮ ᱛᱮᱜᱮ ᱡᱚᱢ ᱦᱚᱪᱚ ᱠᱚ ᱦᱩᱭᱩᱜᱼᱟ ᱫᱟᱫᱟ ᱟᱹᱰᱤ ᱢᱩᱥᱠᱤᱞᱤᱧ ᱵᱩᱡᱷᱟᱹᱣᱮᱫ ᱜᱮᱭᱟ ᱟᱪᱪᱷᱟ ᱡᱮᱦᱮᱛᱩᱢ ᱢᱤᱛᱟᱹᱧ ᱠᱟᱱᱟ ᱩᱱᱟᱹᱜ ᱤᱭᱟᱹ ᱠᱟᱛᱮᱢ ᱢᱤᱛᱟᱹᱧ ᱠᱟᱱᱟ ᱴᱷᱤᱠ ᱜᱮᱭᱟ ᱟᱢ ᱴᱷᱤᱠ ᱜᱮᱭᱟ ᱛᱟᱦᱞᱮ ᱟᱢ ᱴᱷᱮ ᱠᱷᱚᱱ ᱜᱤᱧ ᱦᱟᱛᱟᱣᱟ ᱟᱨ ᱤᱭᱟᱹ ᱵᱟᱹᱱᱩᱜᱼᱟ ᱪᱤᱠᱟᱭᱟᱢ ᱟᱛᱮ ᱟᱨ ᱦᱟᱛᱟᱣ ᱛᱚ ᱦᱩᱭᱩᱜ ᱛᱤᱧ ᱜᱮᱭᱟ ᱟᱢ ᱴᱷᱮᱱ ᱦᱳᱠ ᱡᱟᱦᱟᱸᱭ ᱴᱷᱮᱱ ᱦᱳᱠ ᱦᱟᱛᱟᱣ ᱢᱟ ᱟᱢ ᱴᱷᱮᱱ ᱜᱮ ᱵᱤᱥᱥᱟᱥ ᱦᱮᱸ ᱦᱮᱸ ᱴᱷᱤᱠ ᱜᱮᱭᱟᱧ ᱧᱮᱞ ᱞᱮᱜᱮ ᱥᱮ ᱦᱮᱸᱼᱢᱟ ᱫᱟᱫᱟ ᱴᱷᱤᱠ ᱜᱮᱭᱟ ᱛᱟᱦᱞᱮ ᱤᱭᱟᱹ ᱫᱚ ᱮᱸᱜ ᱻ ᱦᱮᱸ ᱦᱮᱸ ᱤᱫᱤᱭᱫᱟᱹᱧ ᱦᱮᱸ ᱦᱮᱸ ᱴᱷᱤᱠ ᱜᱮᱭᱟ ᱟᱪᱪᱷᱟ ᱦᱮᱸ ᱦᱮᱸ ᱴᱷᱤᱠ ᱜᱮᱭᱟ ᱛᱟᱦᱞᱮ ᱦᱮᱸ ᱴᱷᱤᱠ ᱜᱮᱭᱟ ᱛᱟᱦᱞᱮ ᱢᱟ ᱛᱟᱦᱞᱮ ᱤᱱᱠᱟᱹᱜᱮᱧ ᱜᱟᱞᱢᱟᱨᱟᱣ ᱮᱫᱟ